ᱦᱮᱸ ᱤᱧ ᱨᱮᱱ ᱵᱚᱭᱦᱟ ᱢᱤᱥᱨᱟ ᱠᱚ ᱢᱮᱱᱟᱜ ᱠᱚ ᱜᱮᱭᱟ ᱫᱟᱫᱟ ᱛᱟᱠᱚ ᱫᱚ ᱤᱧ ᱥᱟᱶ ᱛᱮᱜᱮ ᱢᱤᱫ ᱨᱮᱜᱮ ᱞᱮ ᱛᱟᱦᱮᱱ ᱠᱟᱱᱟ ᱟᱨ ᱢᱤᱥᱨᱟ ᱠᱚᱫᱚ ᱞᱮ ᱴᱷᱟᱶ ᱠᱟᱫ ᱠᱚᱣᱟ ᱟᱨ ᱜᱚ ᱵᱟᱵᱟ ᱦᱚᱸ ᱟᱞᱮ ᱥᱟᱶᱛᱮ ᱢᱮᱱᱟᱜ ᱠᱤᱱᱟ ᱟᱞᱮ ᱫᱚ ᱟᱹᱰᱤ ᱱᱟᱯᱟᱭ ᱛᱮᱜᱮ ᱢᱮᱱᱟᱜ ᱞᱮᱭᱟ